ᱫᱟᱠᱟ ᱩᱛᱩ ᱪᱷᱟᱲᱟ ᱟᱨᱦᱚᱸ ᱤᱧ ᱠᱟᱹᱢᱤ ᱫᱚ ᱟᱭᱢᱟ ᱜᱤᱧ ᱵᱟᱲᱟᱭᱟ ᱟᱫᱚ ᱛᱟᱨ ᱢᱚᱫᱽᱫᱷᱮ ᱢᱤᱫᱴᱮᱡ ᱦᱩᱭᱩᱜ ᱠᱟᱱᱟ ᱥᱤᱞᱟᱹᱭ ᱠᱟᱹᱢᱤᱧ ᱪᱮᱫ ᱠᱟᱫᱟ ᱛᱚ ᱤᱧ ᱚᱱᱟ ᱥᱤᱞᱟᱹᱭ ᱠᱟᱹᱢᱤ ᱟᱹᱰᱤᱜᱮ ᱢᱚᱡᱽ ᱤᱧ ᱵᱩᱡᱷᱟᱹᱣᱟ ᱥᱮ ᱠᱚᱨᱟᱣ ᱛᱮᱦᱚᱸ ᱟᱹᱰᱤᱜᱮ ᱢᱚᱡᱽ ᱤᱧ ᱟᱹᱭᱠᱟᱹᱣᱟ ᱟᱹᱰᱤ ᱢᱟᱱᱮ ᱚᱱᱟ ᱠᱟᱹᱢᱤᱛᱮ ᱞᱟᱸᱜᱟ ᱜᱮᱵᱟᱝ ᱞᱟᱜᱟᱜᱼᱟ ᱞᱟᱸᱜᱟ ᱵᱟᱝ ᱞᱟᱜᱟᱜᱼᱟ ᱟᱹᱰᱤ ᱢᱚᱡᱽ ᱮᱱᱟᱨᱡᱤ ᱟᱹᱭᱠᱟᱹᱜᱼᱟ ᱡᱮ ᱤᱧ ᱡᱮ ᱠᱤᱪᱨᱤᱪ ᱤᱧ ᱥᱤᱞᱟᱭᱮᱜ ᱠᱟᱱ ᱚᱱᱟ ᱱᱟᱣᱟ ᱱᱟᱣᱟ ᱰᱤᱡᱟᱭᱤᱱ ᱤᱧ ᱵᱮᱱᱟᱣᱛᱮ ᱟᱹᱰᱤ ᱨᱟᱹᱥᱠᱟᱹᱜᱮ ᱟᱹᱭᱠᱟᱹᱜᱼᱟ ᱥᱮ ᱡᱟᱦᱟᱸᱭ ᱠᱤᱪᱨᱤᱪ ᱨᱚᱜ ᱠᱚ ᱦᱮᱡ ᱞᱮᱱᱠᱷᱟᱡ ᱤᱧ ᱴᱷᱮᱡ ᱩᱱᱠᱩ ᱡᱩᱫᱤᱧ ᱵᱮᱱᱟᱣ ᱠᱚ ᱠᱷᱟᱡ ᱛᱚ ᱤᱧ ᱟᱹᱰᱤ ᱢᱚᱡᱽ ᱟᱹᱰᱤ ᱢᱚᱡᱽ ᱤᱧ ᱟᱹᱭᱠᱟᱹᱣᱟ ᱟᱹᱰᱤ ᱨᱟᱹᱥᱠᱟᱹᱧ ᱟᱹᱭᱠᱟᱹᱣᱟ ᱛᱟᱨᱯᱚᱨᱮ ᱚᱱᱟ ᱠᱚ ᱨᱚᱜ ᱠᱟᱛᱮ ᱡᱟᱦᱟᱸᱭ ᱩᱫᱩᱜ ᱟᱹᱠᱩ ᱠᱩ ᱮᱭ ᱟᱹᱰᱤ ᱨᱟᱹᱥᱠᱟᱹ ᱜᱮ ᱟᱹᱭᱠᱟᱹᱜᱼᱟ ᱛᱟᱨᱯᱚᱨᱮ ᱤᱧ ᱵᱳᱱ ᱠᱚᱠᱚ ᱢᱮᱱᱟᱜ ᱠᱚᱣᱟ ᱚᱲᱟᱜ ᱨᱮ ᱛᱚ ᱩᱱᱠᱩ ᱠᱚᱜᱮ ᱪᱮᱫ ᱤᱧ ᱨᱚᱜ ᱠᱟᱫ ᱠᱚᱣᱟ ᱛᱚ ᱩᱱᱠᱩ ᱦᱚᱸ ᱟᱹᱰᱤ ᱜᱮ ᱨᱟᱹᱥᱠᱟᱹ ᱠᱚ ᱟᱹᱭᱠᱟᱹᱣᱟ ᱩᱱᱠᱩ ᱠᱚ ᱨᱟᱹᱥᱠᱟᱹᱜ ᱛᱮ ᱤᱧᱦᱚᱸ ᱟᱹᱰᱤᱜᱮ ᱨᱟᱹᱥᱠᱟᱹᱧ ᱟᱹᱭᱠᱟᱹᱣᱟ ᱟᱨ ᱱᱚᱣᱟ ᱥᱤᱞᱟᱭ ᱛᱮᱫᱚ ᱢᱟᱱᱮ ᱤᱧᱫᱚ ᱟᱹᱰᱤ ᱟᱸᱴ ᱜᱮᱧ ᱠᱩᱥᱤ ᱠᱟᱣᱫᱟ ᱟᱢ ᱛᱚ ᱥᱤᱞᱟᱹᱭ ᱦᱩᱭᱩᱜ ᱠᱟᱜ ᱢᱮ ᱤᱧᱫᱚ ᱠᱚᱲᱟ ᱜᱤᱫᱽᱨᱟᱹ ᱟᱜ ᱠᱤᱪᱨᱤᱪ ᱫᱚ ᱵᱟᱹᱧ ᱨᱚᱜᱫᱟ ᱤᱧᱫᱚ ᱠᱷᱟᱹᱞᱤ ᱠᱩᱲᱤ ᱜᱤᱫᱽᱨᱟᱹᱣᱟᱜ ᱠᱤᱪᱨᱤᱪ ᱤᱧ ᱨᱚᱜ ᱫᱟ ᱠᱟᱜ ᱢᱮ ᱠᱩᱲᱤ ᱜᱤᱫᱽᱨᱟᱹᱣᱟᱜ ᱪᱩᱲᱤᱫᱟᱨ ᱯᱷᱨᱚᱜᱽ ᱛᱟᱨᱯᱚᱨᱮ ᱢᱟᱱᱮ ᱵᱞᱟᱩᱡᱽ ᱠᱚ ᱪᱩᱲᱤᱫᱟᱨ ᱠᱚ ᱚᱱᱟ ᱨᱮᱱᱟᱜ ᱰᱤᱡᱟᱭᱤᱱ ᱠᱚ ᱟᱹᱰᱤ ᱢᱚᱡᱽ ᱚᱱᱟ ᱠᱚᱦᱚᱸᱧ ᱨᱚᱜᱫᱟ ᱟᱨ ᱤᱧ ᱡᱟᱦᱟᱸ ᱨᱮᱧ ᱚᱸᱰᱮ ᱫᱚ ᱮᱱᱛᱮᱜ ᱤᱧᱫᱚ ᱯᱷᱨᱤ ᱛᱮᱜᱮᱧ ᱪᱮᱫ ᱠᱟᱫᱟ ᱠᱚ ᱯᱷᱨᱤ ᱛᱮᱱᱟᱜ ᱢᱤᱫᱴᱮᱡ ᱤᱭᱟᱹ ᱢᱮᱱᱟᱜᱼᱟ ᱥᱴᱳᱨᱤ ᱢᱮᱱᱟᱜᱼᱟ ᱚᱸᱰᱮᱧ ᱪᱮᱫ ᱠᱟᱫᱟ ᱚᱸᱰᱮ ᱠᱚ ᱪᱮᱫ ᱟᱹᱧ ᱠᱟᱱᱟ ᱛᱚ ᱚᱸᱰᱮᱧ ᱪᱮᱫ ᱞᱮᱫᱟ ᱛᱚ ᱚᱸᱰᱮ ᱠᱷᱚᱡ ᱜᱮᱧ ᱱᱚᱰᱮ ᱠᱷᱚᱡ ᱜᱮ ᱪᱮᱫ ᱠᱟᱛᱮ ᱱᱤᱛᱚᱜ ᱟᱞᱮ ᱚᱲᱟᱜ ᱨᱮᱧ ᱨᱚᱜ ᱫᱟ ᱤᱧ ᱠᱤᱪᱨᱤᱡ ᱠᱤᱪᱨᱤᱡ ᱤᱧ ᱨᱚᱜ ᱮᱫᱟ ᱤᱧ ᱨᱚᱜ ᱵᱟᱲᱟ ᱠᱟᱫᱟ ᱟᱭᱢᱟ ᱠᱤᱪᱨᱤᱡ ᱜᱮ ᱤᱧ ᱞᱟᱹᱜᱤᱫ ᱦᱚᱸ ᱥᱮ ᱤᱧ ᱵᱳᱱ ᱛᱟᱠᱚ ᱞᱟᱹᱜᱤᱫ ᱦᱚᱸ ᱟᱭᱢᱟ ᱠᱤᱪᱨᱤᱡ ᱤᱧ ᱨᱚᱜ ᱠᱟᱫᱟ